ᱥᱮᱫᱟᱭ ᱡᱚᱠᱷᱮᱡ ᱫᱚ ᱡᱟᱦᱟᱸ ᱛᱤᱱᱟᱹᱜ ᱜᱮ ᱜᱮᱢ ᱛᱟᱦᱮᱠᱟᱱ ᱡᱚᱛᱚ ᱜᱮᱢ ᱜᱮ ᱯᱷᱤᱞᱰ ᱨᱮ ᱜᱮᱠᱚ ᱦᱩᱭᱩᱜ ᱠᱟᱱ ᱛᱟᱦᱮᱸᱫ ᱡᱮᱞᱮᱠᱟ ᱯᱷᱩᱴᱵᱚᱞ ᱠᱷᱮᱞᱳᱰ ᱠᱨᱤᱠᱮᱴ ᱠᱷᱮᱞᱳᱰ ᱦᱚᱠᱤ ᱠᱷᱮᱞᱳᱰ ᱥᱮ ᱱᱚᱝᱠᱟᱱᱟᱜ ᱟᱭᱢᱟ ᱟᱨᱚ ᱜᱮᱢ ᱢᱮᱱᱟᱜᱼᱟ ᱡᱟᱦᱟᱸ ᱫᱚ ᱯᱷᱤᱞᱰ ᱨᱮᱜᱮ ᱮᱠᱢᱟᱛᱨᱚ ᱥᱚᱢᱵᱷᱚᱵ ᱦᱩᱭᱩᱜ ᱠᱟᱱ ᱛᱟᱦᱮᱸᱫ ᱢᱮᱱᱠᱷᱟᱱ ᱱᱟᱦᱟᱜ ᱫᱚ ᱤᱱᱴᱟᱨᱱᱮᱴ ᱨᱮᱱᱟᱜ ᱥᱮ ᱯᱨᱚᱡᱩᱠᱛᱤ ᱨᱮᱱᱟᱜ ᱩᱱᱱᱚᱛᱤ ᱠᱷᱟᱹᱛᱤᱨ ᱱᱮᱛᱟᱨ ᱫᱚ ᱤᱱᱴᱟᱨᱱᱮᱴ ᱜᱮᱢ ᱦᱚᱸ ᱠᱚ ᱛᱮᱭᱟᱨ ᱠᱮᱜᱼᱟ ᱥᱮ ᱤᱱᱴᱟᱨᱱᱮᱴ ᱜᱮᱢ ᱦᱚᱸ ᱠᱷᱮᱹᱞ ᱜᱟᱱᱚᱜ ᱠᱟᱱᱟ ᱡᱟᱦᱟᱸ ᱫᱚ ᱢᱤᱫᱴᱤᱡ ᱚᱲᱟᱜ ᱵᱷᱤᱛᱤᱨ ᱨᱮᱜᱮ ᱢᱤᱫᱴᱤᱡ ᱠᱚᱢᱯᱤᱭᱩᱴᱟᱨ ᱵᱟ ᱞᱮᱯᱴᱚᱯ ᱵᱟ ᱢᱳᱵᱟᱭᱤᱞ ᱰᱤᱵᱷᱟᱭᱤᱥ ᱛᱮᱦᱚᱸ ᱤᱱᱴᱟᱨᱱᱮᱴ ᱜᱮᱢ ᱫᱚ ᱠᱷᱮᱞᱳᱰ ᱫᱚ ᱜᱟᱱᱚᱜ ᱠᱟᱱ ᱜᱮᱭᱟ ᱱᱚᱣᱟ ᱠᱷᱮᱸᱞᱳᱰ ᱦᱚᱛᱮᱡᱛᱮ ᱡᱟᱦᱟᱸ ᱠᱚ ᱨᱳᱜᱽ ᱟᱡᱟᱨ ᱥᱮ ᱚᱥᱩᱵᱤᱫᱷᱟ ᱧᱮᱞ ᱧᱟᱢᱚᱜ ᱠᱟᱱᱟ ᱤᱱᱟᱹ ᱱᱮᱛᱟᱨ ᱨᱮᱱ ᱜᱤᱫᱟᱹᱨ ᱠᱚ ᱡᱟᱦᱟᱸᱭ ᱠᱚ ᱵᱤᱥᱤ ᱤᱱᱴᱟᱨᱱᱮᱴ ᱜᱮᱢ ᱠᱚ ᱠᱷᱮᱞᱳᱜ ᱠᱟᱱᱟ ᱚᱱᱟ ᱢᱩᱫᱽ ᱨᱮ ᱡᱟᱦᱟᱸ ᱥᱚᱢᱚᱥᱥᱟ ᱠᱚ ᱦᱩᱭᱩᱜ ᱠᱟᱱᱟ ᱚᱱᱟ ᱢᱩᱫᱽᱨᱮ ᱦᱩᱭᱩᱜ ᱠᱟᱱᱟ ᱵᱚᱦᱚᱜ ᱦᱟᱥᱩ ᱢᱮᱸᱫ ᱦᱟᱥᱩ ᱥᱮ ᱥᱤᱨᱫᱟᱬᱟ ᱥᱮ ᱡᱟᱦᱟᱸ ᱵᱤᱥᱤ ᱡᱟᱝ ᱵᱚᱱ ᱢᱮᱛᱟᱜ ᱠᱟᱱ ᱚᱱᱟᱨᱮ ᱯᱮᱥᱟᱨ ᱯᱟᱲᱟᱣ ᱠᱷᱟᱹᱛᱤᱨ ᱚᱱᱟ ᱨᱮᱱᱟᱜ ᱦᱟᱹᱥᱩ ᱠᱚ ᱚᱱᱟ ᱥᱟᱶ ᱥᱟᱶᱛᱮ ᱱᱚᱣᱟ ᱤᱱᱴᱟᱨᱱᱮᱴ ᱜᱮᱢ ᱫᱚ ᱢᱤᱫᱴᱤᱡ ᱯᱚᱭᱥᱟ ᱠᱷᱚᱨᱚᱪ ᱥᱮ ᱚᱱᱟ ᱢᱤᱫᱴᱤᱡ ᱠᱟᱹᱣᱰᱤ ᱨᱮᱱᱟᱜ ᱵᱮᱯᱟᱨ ᱛᱟᱦᱮᱱ ᱠᱟᱱᱟ ᱡᱟᱦᱟᱸ ᱫᱚ ᱤᱱᱴᱟᱨᱱᱮᱴ ᱠᱷᱚᱨᱚᱪ ᱞᱟᱜᱟᱜ ᱠᱟᱱᱟ ᱱᱚᱣᱟ ᱨᱮ ᱢᱤᱫᱴᱤᱡ ᱥᱤᱠᱩᱨᱤᱴᱤ ᱨᱤᱠᱥ ᱛᱤᱸᱜᱩᱱ ᱠᱟᱱᱟ ᱥᱟᱶᱛᱮ ᱥᱚᱢᱚᱭ ᱚᱯᱚᱪᱚᱭ ᱦᱚᱸ ᱢᱮᱱ ᱜᱟᱱᱚᱜᱼᱟ ᱟᱨ ᱡᱮᱦᱮᱛᱩ ᱱᱚᱣᱟ ᱤᱱᱴᱟᱨᱱᱮᱴ ᱜᱮᱢ ᱛᱮ ᱜᱤᱫᱽᱨᱟᱹ ᱠᱚ ᱚᱲᱟᱜ ᱨᱮᱜᱮ ᱠᱚ ᱛᱟᱦᱮᱱ ᱠᱟᱱᱟ ᱛᱟᱭᱞᱮ ᱵᱟᱭᱨᱮ ᱚᱲᱟᱜ ᱵᱟᱭᱨᱮ ᱡᱟᱦᱟᱸ ᱢᱤᱫᱴᱤᱡ ᱯᱚᱨᱤᱵᱮᱥ ᱛᱟᱦᱮᱱ ᱠᱟᱱᱟ ᱵᱟᱠᱤ ᱜᱤᱫᱟᱹᱨ ᱠᱚ ᱥᱟᱶ ᱠᱷᱮᱸᱞᱳᱰ ᱠᱚ ᱥᱟᱶ ᱥᱮ ᱵᱟᱠᱤ ᱯᱟᱲᱟ ᱯᱨᱚᱛᱤᱵᱤᱥᱤ ᱥᱚᱸᱜᱮ ᱨᱚᱲ ᱜᱚᱞᱯᱷᱚ ᱡᱳᱜᱟᱡᱳᱜᱽ ᱱᱚᱣᱟ ᱠᱚ ᱟᱹᱰᱤ ᱠᱚᱢᱚᱜ ᱠᱟᱱ ᱛᱮ ᱩᱱᱠᱩ ᱥᱳᱥᱟᱞ ᱢᱤᱫᱴᱤᱡ ᱰᱤᱥᱴᱮᱱᱥ ᱡᱟᱦᱟᱸ ᱠᱚ ᱢᱮᱛᱟᱜ ᱠᱟᱱᱟ ᱥᱳᱥᱟᱞ ᱠᱷᱚᱱᱟᱜ ᱠᱚ ᱢᱤᱫ ᱫᱷᱟᱨᱮ ᱠᱚ ᱦᱤᱡᱩᱜ ᱠᱟᱱᱟ